ᱥᱟᱫᱷᱟᱨᱚᱢ ᱡᱤᱭᱟᱹᱞᱤ ᱢᱮᱱ ᱛᱮᱫᱚ ᱰᱟᱝᱨᱤ ᱢᱮᱨᱚᱢ ᱵᱷᱮᱰᱟ ᱥᱤᱢ ᱥᱩᱠᱨᱤ ᱱᱩᱠᱩ ᱠᱚ ᱢᱮᱛᱟ ᱠᱚᱣᱟ ᱱᱩᱠᱩ ᱠᱚᱢ ᱟᱹᱥᱩᱞ ᱞᱮᱠᱚ ᱠᱷᱟᱱ ᱥᱮᱢ ᱫᱚᱦᱚ ᱞᱮᱠᱚ ᱠᱷᱟᱱ ᱟᱹᱰᱤ ᱱᱟᱯᱟᱭᱚᱜᱼᱟ ᱱᱩᱠᱩ ᱫᱚ ᱢᱤᱫᱴᱟᱱ ᱜᱚᱲᱟ ᱨᱮ ᱫᱚᱦᱚ ᱫᱚ ᱵᱟᱝ ᱵᱷᱟᱜᱮᱭᱟ ᱟᱞᱟᱫᱟ ᱟᱞᱟᱫᱟ ᱜᱮ ᱵᱩᱜᱤᱭᱟ ᱰᱟᱝᱨᱤ ᱫᱚ ᱜᱚᱲᱟᱢ ᱵᱮᱱᱟᱣ ᱟᱫᱮᱭᱟ ᱥᱩᱠᱨᱤ ᱫᱚ ᱜᱩᱫᱽᱲᱤᱢ ᱵᱮᱱᱟᱣ ᱟᱫᱮᱭᱟ ᱪᱮᱫᱟᱜ ᱥᱮ ᱥᱩᱠᱨᱤ ᱫᱚ ᱟᱸᱡᱚᱢ ᱠᱟᱹᱫᱟᱹᱧ ᱜᱩᱫᱽᱲᱤ ᱜᱮᱠᱚ ᱞᱟᱹᱭᱟ ᱮᱵᱟᱨᱮ ᱪᱮᱫ ᱠᱚ ᱢᱮᱛᱟᱜᱼᱟ ᱚᱱᱟ ᱫᱚ ᱵᱟᱹᱧ ᱞᱟᱹᱭ ᱠᱮᱭᱟ ᱠᱤᱱᱛᱩ ᱥᱩᱠᱨᱤ ᱫᱚ ᱜᱩᱫᱽᱲᱚ ᱜᱮᱠᱚ ᱞᱟᱹᱭᱟ ᱚᱱᱟ ᱨᱮᱠᱚ ᱫᱚᱦᱚ ᱠᱚᱣᱟ ᱛᱚᱵᱮ ᱱᱩᱠᱩ ᱠᱚ ᱥᱩᱠᱨᱤ ᱫᱚᱦᱚ ᱞᱮᱠᱷᱟᱱ ᱵᱟᱦᱟ ᱥᱚᱦᱚᱨᱟᱭᱮᱢ ᱟᱹᱠᱷᱨᱤᱧ ᱠᱮᱫᱮᱭᱟ ᱡᱮᱞ ᱠᱟᱛᱮᱫ ᱱᱚᱝᱠᱟ ᱜᱮ ᱠᱟᱹᱴᱤᱡ ᱞᱟᱹᱴᱩ ᱡᱤᱱᱤᱥ ᱮᱢ ᱫᱚᱦᱚ ᱞᱮᱠᱚ ᱠᱷᱟᱱ ᱡᱟᱦᱟᱱᱟᱜ ᱮᱴᱠᱮᱴᱚᱬᱮ ᱦᱮᱡ ᱞᱮᱱ ᱛᱟᱢ ᱠᱷᱟᱱ ᱩᱱᱠᱩ ᱟᱹᱠᱷᱨᱤᱧ ᱠᱟᱛᱮᱫ ᱡᱟᱦᱟᱸ ᱛᱤᱱᱟᱹᱜ ᱟᱭ ᱩᱯᱟᱭ ᱯᱚᱭᱥᱟ ᱴᱟᱠᱟ ᱦᱤᱡᱩᱜᱼᱟ ᱚᱱᱟᱛᱮ ᱩᱱᱠᱩ ᱠᱚ ᱫᱚᱦᱚ ᱫᱚ ᱵᱩᱜᱤᱭᱟ